ᱪᱟᱥ ᱠᱟᱹᱢᱤ ᱨᱮᱭᱟᱜ ᱫᱟᱜ ᱨᱮᱭᱟᱜ ᱡᱳᱜᱟᱱ ᱡᱟᱦᱟᱸ ᱫᱚ ᱟᱵᱚ ᱟᱥᱟᱲ ᱥᱟᱱ ᱵᱚᱸᱜᱟ ᱫᱚ ᱪᱚᱴ ᱪᱟᱸᱫᱳ ᱫᱟᱭᱟᱛᱮ ᱜᱳᱴᱟ ᱫᱷᱟᱹᱨᱛᱤ ᱨᱮᱱ ᱢᱟᱹᱱᱢᱤ ᱜᱮ ᱰᱷᱮᱨ ᱠᱚᱢ ᱡᱟᱦᱟᱸᱭ ᱜᱮ ᱡᱟᱦᱟᱸ ᱞᱮᱠᱟ ᱵᱚᱱ ᱫᱟᱲᱮᱭᱟᱜᱼᱟ ᱦᱩᱲᱩ ᱵᱚᱱ ᱪᱟᱥ ᱡᱚᱝ ᱟᱱᱟ ᱚᱱᱟ ᱪᱷᱟᱲᱟ ᱦᱚᱸ ᱢᱮᱱᱟᱜᱼᱟ ᱢᱟᱜᱷ ᱯᱷᱟᱹᱜᱩᱱ ᱫᱤᱱ ᱜᱟᱰᱟᱼᱢᱩᱰᱩ ᱱᱟᱹᱞᱤ ᱥᱚᱠᱲᱟ ᱠᱷᱚᱡ ᱫᱟᱜ ᱢᱮᱥᱤᱱᱛᱮ ᱨᱟᱠᱟᱵᱽ ᱠᱟᱛᱮᱫ ᱯᱷᱤᱛᱟᱹ ᱠᱷᱚᱫᱮ ᱟᱹᱰᱤ ᱥᱟᱺᱜᱤᱧ ᱨᱮᱱᱟᱜ ᱠᱷᱮᱛ ᱦᱚᱵᱚᱱ ᱪᱟᱥ ᱫᱟᱲᱮᱭᱟᱜᱼᱟ ᱛᱩᱲᱤ ᱥᱚᱢᱚᱭ ᱛᱩᱲᱤ ᱦᱩᱲᱩ ᱜᱩᱦᱩᱢ ᱟᱹᱞᱩ ᱟᱨᱚ ᱟᱭᱢᱟ ᱨᱚᱠᱚᱢ ᱩᱛᱩ ᱛᱮᱭᱟᱜ ᱦᱚᱸ ᱟᱵᱚ ᱱᱚᱝᱠᱟ ᱫᱟᱜ ᱡᱳᱜᱟᱱ ᱠᱟᱛᱮᱫ ᱵᱚᱱ ᱪᱟᱥ ᱡᱚᱝ ᱠᱟᱱᱟ